ᱦᱮᱸ ᱡᱳᱦᱟᱨ ᱜᱮ ᱜᱚᱝᱠᱮ ᱦᱮᱸ ᱢᱮᱱ ᱢᱮᱱ ᱫᱟᱞᱤᱝ ᱡᱮ ᱟᱵᱮᱱ ᱫᱚ ᱢᱤᱥᱛᱨᱤᱵᱮᱱ ᱞᱟᱹᱭ ᱮᱫᱟ ᱛᱚ ᱯᱷᱮᱱ ᱢᱤᱥᱛᱨᱤ ᱯᱷᱮᱱ ᱢᱤᱥᱛᱨᱤ ᱠᱟᱱ ᱜᱮᱭᱟᱵᱮᱱ ᱛᱚ ᱚᱻ ᱟᱞᱤᱝ ᱞᱤᱧ ᱢᱮᱱᱮᱫ ᱛᱟᱦᱮᱸᱱᱟ ᱟᱞᱤᱧᱟᱜ ᱚᱲᱟᱜ ᱨᱮᱭᱟᱜ ᱢᱤᱜᱴᱮᱱ ᱯᱷᱮᱱ ᱵᱟᱹᱲᱤᱡ ᱟᱠᱟᱱᱟ ᱛᱚ ᱢᱤᱫ ᱫᱷᱟᱣ ᱵᱮᱱ ᱥᱩᱢᱟᱹᱭᱚᱜᱼᱟ ᱵᱮᱱ ᱧᱮᱞ ᱤᱫᱤᱭᱟ ᱵᱮᱱ ᱪᱤᱠᱟ ᱟᱠᱟᱱᱟ ᱟᱞᱤᱧᱟᱜᱢᱚᱱᱮ ᱟᱞᱤᱧᱟᱜ ᱢᱚᱱᱮ ᱦᱩᱭᱩᱜ ᱠᱟᱱᱟ ᱯᱷᱮᱱ ᱨᱮ ᱠᱤᱪᱷᱩ ᱤᱭᱟᱹ ᱤᱭᱟᱹ ᱟᱠᱟᱴᱟ ᱠᱟᱨᱮᱱ ᱛᱟᱨ ᱛᱟᱨ ᱛᱚᱯᱚᱟᱜ ᱠᱟᱱᱟ ᱢᱚᱱᱮ ᱦᱚᱭᱩᱜ ᱠᱟᱱᱟ ᱦᱮᱸ ᱛᱚ ᱚᱱᱟ ᱡᱚᱭᱮᱱ ᱞᱮᱠᱷᱟᱱ ᱜᱮ ᱟᱨᱠᱤ ᱴᱷᱤᱠᱚᱜᱼᱟ ᱢᱚᱱᱮ ᱦᱩᱭᱩᱜ ᱠᱟᱱᱟ ᱠᱤᱱᱛᱩ ᱟᱞᱤᱧ ᱟᱨ ᱵᱟᱞᱤᱝ ᱡᱚᱭᱮᱱ ᱫᱟᱲᱮᱭᱟᱜ ᱠᱟᱱᱟ ᱛᱚ ᱟᱵᱮᱱ ᱢᱤᱫ ᱜᱷᱟᱹᱲᱤᱡ ᱵᱮᱱ ᱦᱤᱡᱩᱜᱼᱟ ᱠᱤ ᱛᱤᱱᱟᱹᱜ ᱵᱮᱱ ᱦᱟᱛᱟᱣᱟ ᱟᱞᱤᱧ ᱱᱚᱜ ᱚᱭᱛᱚ ᱥᱩᱨ ᱧᱚᱜ ᱠᱷᱚᱱ ᱜᱤᱞᱤᱝ ᱞᱟᱹᱭᱮᱫᱟ ᱦᱮᱸ ᱯᱟᱸᱪ ᱠᱤᱞᱳᱢᱤᱴᱟᱨ ᱡᱷᱟᱹᱞ ᱠᱷᱚᱡ ᱞᱤᱧ ᱞᱟᱹᱭᱮᱫᱟ ᱟᱵᱮᱱᱟᱜ ᱟᱨ ᱛᱤᱱᱟᱹᱜ ᱵᱮᱱ ᱦᱟᱛᱟᱣᱟ ᱦᱮᱸ ᱯᱷᱮᱱ ᱢᱚᱛᱚᱡ ᱜᱮ ᱮᱸᱦᱮᱜ ᱮᱸᱦᱮᱜ ᱢᱮᱱ ᱮᱫᱟᱞᱤᱧ ᱛᱤᱱᱟᱹᱜ ᱵᱮᱱ ᱦᱟᱛᱟᱣᱟ ᱟᱞᱤᱧ ᱫᱚ ᱮᱠᱷᱚᱱ ᱴᱷᱤᱠ ᱫᱚ ᱮᱠᱷᱚᱱ ᱛᱟᱨ ᱛᱚᱯᱟᱜ ᱜᱤᱞᱤᱧ ᱧᱮᱞ ᱮᱫᱟ ᱢᱤᱫ ᱴᱮᱱ ᱟᱫᱚ ᱪᱤᱠᱟ ᱟᱠᱟᱱᱟ ᱟᱞᱤᱧ ᱫᱚ ᱵᱟᱞᱤᱧ ᱞᱟᱹᱭ ᱫᱟᱲᱮᱭᱟᱜ ᱠᱟᱱᱟ ᱟᱞᱤᱧ ᱫᱚ ᱯᱷᱮᱱ ᱠᱷᱟᱞᱤ ᱪᱟᱞᱩ ᱠᱟᱛᱮᱫ ᱞᱤᱧ ᱧᱮᱞ ᱞᱮᱜᱟᱭᱮᱫᱟ ᱵᱟᱝ ᱟᱹᱪᱩᱨᱚᱜ ᱠᱟᱱᱟ ᱟᱨ ᱢᱤᱫᱴᱮᱱ ᱛᱟᱨ ᱠᱷᱟᱞᱤ ᱛᱚᱯᱟᱜ ᱜᱤᱞᱤᱝ ᱧᱮᱞ ᱧᱟᱢ ᱮᱫᱟ ᱵᱟᱥ ᱥᱤᱞᱤᱝ ᱯᱷᱮᱱ ᱠᱟᱱ ᱛᱟᱞᱤᱧᱟ ᱟᱪᱪᱷᱟ ᱛᱤᱱᱟᱹᱜ ᱛᱤᱱᱟᱹᱜ ᱵᱮᱱ ᱦᱟᱛᱟᱣᱟ ᱟᱫᱚ ᱵᱟᱝ ᱮᱱ ᱨᱮᱦᱚᱸ ᱛᱚ ᱮᱱᱨᱮᱦᱚᱸ ᱛᱟᱣ ᱞᱟᱹᱭ ᱟᱞᱤᱧ ᱵᱮᱱ ᱟᱪᱪᱷᱟ ᱟᱨ ᱟᱵᱮᱱᱟᱜ ᱯᱷᱤ ᱛᱤᱱᱟᱹᱜ ᱵᱟᱝ ᱛᱚᱵᱮ ᱞᱟᱹᱭ ᱞᱮᱠᱷᱟᱱ ᱵᱷᱟᱹᱞᱤᱜᱼᱟ

ᱦᱮᱸ ᱟᱫᱚ ᱯᱷᱤ ᱯᱷᱤ ᱫᱚ ᱯᱷᱤ ᱞᱤᱧ ᱢᱮᱱ ᱮᱫᱟ ᱟᱵᱮᱱ ᱛᱤᱱᱟᱹᱜ ᱵᱮᱱ ᱦᱟᱛᱟᱣᱟ ᱚᱻ ᱛᱟᱦᱞᱮ ᱵᱟᱜᱟᱣᱟᱵᱮᱱ ᱛᱤᱥ ᱥᱩᱢᱟᱹᱭ ᱜᱟᱱ ᱵᱮᱱ ᱦᱤᱡᱩᱜᱼᱟ ᱛᱤᱱ ᱥᱩᱢᱟᱹᱭ ᱵᱮᱱ ᱥᱩᱢᱟᱹᱭᱚᱜᱼᱟ ᱛᱤᱱ ᱥᱩᱢᱟᱹᱭ ᱛᱤᱥ ᱠᱚᱛᱮ ᱫᱚ ᱵᱟᱝ ᱛᱮᱦᱮᱧ ᱜᱮ ᱦᱤᱡᱩᱜ ᱦᱩᱭᱩᱜᱼᱟ ᱯᱷᱮᱱ ᱟᱹᱰᱤ ᱜᱚᱨᱚᱢ ᱥᱤᱛᱩᱝ ᱠᱟᱱᱟ ᱛᱚ ᱜᱚᱨᱚᱢ ᱛᱮ ᱵᱟᱞᱤᱝ ᱛᱟᱦᱮᱸ ᱫᱟᱲᱮᱭᱟᱜ ᱠᱟᱱᱟ ᱵᱟᱝ ᱵᱟᱝ ᱵᱟᱝ ᱟᱨ ᱵᱟᱹᱱᱩᱜ ᱟᱠᱟᱫ ᱜᱮᱭᱟ ᱯᱷᱮᱱ ᱢᱤᱫᱴᱮᱱ ᱜᱮᱛᱟᱞᱮᱭᱟ ᱚᱱᱟ ᱞᱟᱹᱜᱤᱫ ᱜᱮ ᱟᱹᱰᱤ ᱟᱪᱪᱷᱟ ᱟᱹᱰᱤ ᱟᱹᱰᱤᱜᱮ ᱪᱟᱯ ᱨᱮ ᱢᱮᱱᱟᱜ ᱵᱮᱱᱟ ᱢᱚᱴᱟᱢᱩᱴᱤ ᱜᱮ ᱦᱮᱸ ᱦᱮᱸ ᱦᱮᱸ ᱛᱚ ᱦᱤᱡᱩᱜ ᱦᱮᱸ ᱦᱮᱸ ᱛᱚ ᱢᱮᱱ ᱮᱫᱟᱞᱤᱝ ᱢᱤᱫ ᱜᱷᱚᱱᱴᱟ ᱯᱚᱨ ᱦᱮᱸᱢᱮᱱ ᱫᱟᱞᱤᱝ ᱢᱤᱫ ᱜᱷᱚᱱᱴᱟ ᱯᱚᱨ ᱜᱟᱱ ᱦᱩᱡᱩᱜ ᱵᱮᱱ

ᱟᱫᱽ ᱜᱷᱚᱱᱴᱟ ᱜᱟᱱ ᱦᱮᱡ ᱞᱮᱱ ᱠᱷᱟᱱ ᱵᱮᱱ ᱟᱹᱰᱤ ᱵᱷᱟᱞᱤᱜᱼᱟ ᱠᱟᱨᱚᱱ ᱯᱷᱮᱱ ᱛᱚ ᱮᱠᱷᱚᱱ ᱡᱟ ᱜᱚᱨᱚᱢ ᱟᱹᱭᱠᱟᱹᱜ ᱠᱟᱱᱟ ᱟᱞᱤᱝ ᱢᱮᱱᱟᱜ ᱞᱤᱧᱟᱹ ᱱᱚᱜ ᱚᱭ ᱫᱟᱨᱮ ᱵᱩᱴᱟᱹ ᱥᱮᱫ ᱞᱤᱝ ᱫᱩᱲᱩᱵ ᱠᱟᱱᱟ ᱚᱲᱟᱜ ᱥᱮᱫ ᱢᱟ ᱵᱟᱝ ᱫᱩᱲᱩᱵ ᱠᱟᱱᱟ ᱡᱟ ᱥᱤᱛᱩᱝ ᱠᱟᱱᱟ ᱦᱮᱸ ᱟᱞᱤᱝ ᱫᱚ ᱥᱩᱭᱤᱪ ᱠᱚ ᱚᱱ ᱠᱟᱛᱮᱜ ᱞᱤᱧ ᱧᱮᱞ ᱞᱮᱜᱟ ᱠᱮᱫᱟ ᱛᱚ ᱟᱞᱤᱝ ᱛᱚ ᱟᱨ ᱞᱟᱭᱤᱱ ᱛᱚ ᱦᱟᱛ ᱛᱤ ᱫᱚ ᱵᱟᱞᱤᱝ ᱤᱭᱟᱹ ᱫᱟᱲᱮᱭᱟᱜᱼᱟ ᱦᱮᱸᱻ ᱦᱮᱸ ᱛᱚ ᱦᱮᱸ ᱛᱚ ᱚᱱᱟ ᱜᱤᱞᱤᱧ ᱢᱮᱱ ᱮᱫᱟ ᱟᱨᱠᱤ ᱟᱪᱪᱷᱟ ᱴᱷᱤᱠ ᱜᱮᱭᱟ ᱛᱚᱵᱮ ᱛᱟᱦᱞᱮ ᱵᱮᱱ ᱦᱤᱡᱩᱜ ᱵᱮᱱ ᱢᱮᱱ ᱮᱫᱟ ᱛᱤᱱ ᱛᱤᱱ ᱟᱪᱪᱷᱟ ᱟᱪᱪᱷᱟ ᱟᱪᱪᱷᱟ ᱦᱮᱸ ᱴᱷᱤᱠ ᱜᱮᱭᱟ ᱴᱷᱤᱠ ᱜᱮᱭᱟ ᱦᱮᱸ ᱡᱚᱦᱟᱨ ᱜᱮ ᱫᱚᱦᱚᱭ ᱮᱫᱟᱞᱤᱧ ᱦᱮᱸ ᱫᱚᱦᱚᱭᱵᱮᱱ